ᱦᱮᱞᱳ ᱥᱟᱨ ᱤᱧ ᱥᱟᱱᱛᱳᱥ ᱴᱩᱰᱩᱧ ᱢᱮᱱᱮᱜᱼᱟ ᱟᱫᱚ ᱵᱳᱠᱟᱨᱳ ᱠᱷᱚᱱ ᱫᱤᱞᱞᱤ ᱞᱟᱹᱜᱤᱫ ᱥᱟᱛᱨᱟ ᱛᱟᱨᱤᱠᱷ ᱦᱤᱞᱳᱜ ᱴᱨᱮᱹᱱ ᱤᱧ ᱵᱩᱠᱤᱝ ᱞᱮᱜᱼᱟ ᱛᱟᱦᱮᱸᱫ ᱟᱫᱚ ᱡᱷᱚᱛᱚᱣᱟᱜ ᱥᱤᱴ ᱳᱭᱮᱴᱤᱝ ᱨᱮᱜᱮ ᱢᱮᱱᱟᱜᱼᱟ ᱟᱫᱚ ᱛᱷᱟᱨᱰ ᱮᱥᱤ ᱥᱮᱠᱮᱱᱰ ᱮᱥᱤ ᱟᱨ ᱯᱷᱟᱥᱴ ᱮᱥᱤ ᱨᱮ ᱠᱳᱴᱟᱨᱮ ᱠᱚᱱᱯᱷᱟᱨᱢ ᱴᱤᱠᱤᱴ ᱧᱟᱢᱚᱜᱼᱟ ᱚᱱᱠᱟᱧ ᱵᱟᱲᱟᱭᱟ ᱟᱫᱚ ᱚᱱᱟ ᱠᱳᱴᱟ ᱞᱟᱹᱜᱤᱫᱛᱮ ᱪᱮᱫ ᱪᱮᱫ ᱠᱚ ᱰᱚᱠᱩᱢᱮᱱᱴᱥ ᱠᱚ ᱫᱚᱨᱠᱟᱨᱚᱜᱼᱟ ᱟᱨ ᱪᱮᱫ ᱞᱟᱜᱟᱜᱼᱟ ᱟᱨ ᱛᱤᱱᱟᱹᱜ ᱯᱚᱭᱥᱟ ᱚᱱᱟ ᱠᱷᱚᱨᱪᱟᱜᱼᱟ ᱥᱟᱨ ᱚᱱᱟ ᱟᱜᱟᱨᱵᱤᱱ ᱵᱟᱲᱟᱭ ᱦᱚᱪᱚᱧᱟ ᱠᱷᱟᱱ ᱤᱧᱦᱚᱸ ᱚᱱᱟ ᱠᱳᱴᱟᱛᱮ ᱚᱸᱰᱮ ᱠᱷᱚᱱ ᱤᱧ ᱴᱤᱠᱤᱴᱤᱧ ᱠᱚᱨᱟᱣᱟ ᱟᱨ ᱛᱤᱱᱟᱹ ᱫᱤᱱᱛᱮ ᱚᱱᱟ ᱠᱳᱴᱟ ᱚᱱᱟ ᱴᱤᱠᱤᱴ ᱠᱚᱱᱯᱷᱟᱨᱢ ᱚᱜᱼᱟ ᱚᱱᱟᱦᱚᱸ ᱵᱟᱲᱟᱭ ᱥᱟᱹᱱᱟᱹᱧ ᱠᱟᱱᱟ ᱟᱨ ᱥᱟᱨ ᱟᱜᱟᱨ ᱱᱤᱛᱳᱜ ᱜᱮ ᱚᱱᱟ ᱟᱜᱟᱨ ᱦᱩᱭᱩᱜᱼᱟ ᱠᱷᱟᱱ ᱪᱮᱫ ᱪᱮᱫ ᱰᱚᱠᱩᱢᱮᱱᱴᱥ ᱤᱧ ᱥᱟᱵᱽᱢᱤᱴᱟ ᱟᱨ ᱱᱚᱝᱠᱟᱢᱟ ᱡᱮᱱᱟᱨᱮᱞ ᱴᱤᱠᱤᱴ ᱛᱮᱢᱟ ᱵᱟᱭ ᱠᱚᱱᱯᱷᱟᱨᱢᱚᱜ ᱠᱟᱱᱟ ᱟᱨ ᱤᱧᱟᱹᱜ ᱪᱟᱞᱟᱣᱦᱚᱸ ᱟᱹᱰᱤ ᱞᱟᱹᱠᱛᱤᱜᱮ ᱢᱮᱱᱟᱜᱼᱟ ᱚᱱᱟᱛᱮ ᱥᱟᱨ ᱤᱧ ᱢᱮᱱᱮᱜᱼᱟ ᱟᱜᱟᱨ ᱠᱳᱴᱟᱛᱮ ᱤᱧᱟᱹᱜ ᱴᱤᱠᱤᱴ ᱠᱚᱱᱯᱷᱟᱨᱢᱚᱜᱼᱟ ᱠᱷᱟᱱ ᱟᱹᱰᱤ ᱱᱟᱯᱟᱭᱚᱜᱼᱟ ᱥᱟᱨ ᱫᱷᱚᱱᱱᱚᱵᱟᱫᱽ